ᱟᱞᱮ ᱤᱧ ᱡᱟᱦᱟᱸ ᱛᱟᱦᱮᱱᱟᱹᱧ ᱚᱱᱟ ᱫᱷᱟᱨᱮ ᱯᱟᱥᱮ ᱨᱮ ᱯᱩᱨᱟᱱᱳ ᱡᱩᱜᱽ ᱟᱜ ᱠᱚᱭᱮᱱ ᱦᱮᱱᱟᱜ ᱛᱟᱠᱚᱣᱟ ᱩᱱᱠᱩ ᱧᱮᱞ ᱞᱮᱠᱟ ᱛᱮ ᱤᱧᱟᱹᱜ ᱦᱚᱸ ᱤᱪᱷᱟᱜ ᱦᱩᱭᱩᱜ ᱛᱤᱧᱟᱹ ᱡᱮ ᱤᱧ ᱦᱚᱸ ᱩᱱᱠᱩ ᱞᱮ ᱠᱚᱭᱮᱱ ᱤᱧ ᱦᱚᱸ ᱠᱚᱭᱮᱱ ᱫᱚᱦᱚᱭᱟᱹᱧ ᱟᱫᱚ ᱩᱱᱠᱩ ᱠᱚᱭ ᱠᱚᱞᱟ ᱪᱟᱞᱟᱣ ᱮᱱᱟᱹᱧ ᱡᱮ ᱤᱧ ᱮᱢᱟᱹᱧ ᱯᱮ ᱢᱤᱫᱴᱟᱝ ᱠᱚᱭᱮᱱ ᱤᱧᱦᱚᱸ ᱠᱚᱭᱮᱱ ᱮᱢᱟᱹᱧ ᱯᱮ ᱤᱧᱟᱜ ᱦᱚᱸ ᱢᱤᱫᱴᱟᱝ ᱛᱟᱦᱮᱱ ᱛᱤᱧᱟᱹ ᱡᱮ ᱵᱟ ᱯᱩᱨᱚᱱᱚ ᱡᱩᱜᱽ ᱟᱜ ᱢᱤᱫᱴᱮᱝ ᱢᱮᱱᱟᱜ ᱛᱟᱠᱚᱣᱟ ᱠᱚᱭᱮᱱ ᱥᱮ ᱞᱮᱠᱟ ᱫᱚᱦᱚᱭ ᱞᱮᱠᱟ ᱤᱪᱪᱷᱟ ᱢᱮᱱᱟᱜ ᱛᱤᱧᱟᱹ ᱠᱮ ᱩᱱᱠᱩ ᱢᱮᱱᱮᱫᱟ ᱠᱚ ᱵᱟ ᱤᱧᱛᱮᱫᱚ ᱵᱟ ᱮᱢᱟ ᱫᱟᱲᱮᱟᱢᱟᱹᱧ ᱤᱱᱠᱷᱟᱱ ᱟᱫᱚ ᱢᱮᱱᱮᱫᱟᱹᱧ ᱪᱮᱫᱟᱜ ᱠᱮ ᱮᱢᱟᱹᱧ ᱯᱮ ᱤᱱᱠᱷᱟᱱ ᱩᱱᱠᱩ ᱢᱮᱱᱮᱫᱟ ᱠᱚ ᱵᱟ ᱛᱟᱨᱯᱚᱨᱮ ᱩᱱᱠᱩ ᱴᱷᱮᱡ ᱤᱧᱛᱮ ᱤᱧ ᱵᱟᱵᱟ ᱜᱮ ᱢᱮᱛᱟᱫᱟᱹᱧ ᱡᱮ ᱵᱟᱵᱟ ᱟᱵᱚ ᱯᱩᱨᱚᱱᱚ ᱡᱩᱜᱽ ᱟᱜ ᱠᱳᱱᱚ ᱠᱚᱭᱮᱱ ᱢᱮᱱᱟᱜ ᱛᱟᱵᱚᱱᱟ ᱵᱟᱵᱟ ᱢᱮᱱᱮᱫᱟ ᱵᱟᱹᱱᱩᱜᱼᱟ ᱠᱮ ᱤᱧ ᱛᱳ ᱢᱮᱛᱟ ᱫᱤᱭᱟᱹᱧ ᱵᱟᱵᱟ ᱛᱚᱵᱮ ᱦᱟᱱᱠᱩ ᱴᱷᱮᱡ ᱦᱮᱱᱟᱜ ᱛᱟᱠᱚᱣᱟ ᱦᱟᱱᱠᱩ ᱴᱷᱮᱡ ᱠᱷᱚᱡ ᱠᱚᱭ ᱠᱟᱛᱮ ᱟᱹᱜᱩᱭᱟᱵᱚ ᱵᱟᱵᱟᱭ ᱢᱮᱱᱮᱫᱟ ᱴᱷᱤᱠ ᱟᱪᱷᱮ ᱟᱜᱩᱭᱟᱵᱚ ᱢᱮᱱᱟᱵᱚ ᱮᱱᱠᱷᱟᱱ ᱪᱟᱞᱟᱣ ᱮᱱᱟᱞᱮ ᱠᱷᱟᱱᱠᱩ ᱦᱚᱲ ᱢᱮᱱᱮᱫᱟ ᱠᱚ ᱡᱮ ᱯᱟᱥᱮ ᱚᱲᱟᱜ ᱨᱮᱱ ᱦᱟᱱᱠᱩ ᱦᱚᱲ ᱠᱚ ᱢᱮᱱᱮᱫᱟ ᱠᱚ ᱟᱪᱪᱷᱟ ᱴᱷᱤᱠ ᱟᱪᱷᱮ ᱧᱮᱞ ᱟᱯᱮ ᱜᱮ ᱮᱢᱟ ᱯᱮᱭᱟ ᱞᱮᱦᱟᱜ ᱟᱫᱚ ᱩᱱᱠᱩ ᱜᱮ ᱟᱞᱮ ᱮᱢᱟ ᱠᱮᱫ ᱞᱮᱭᱟ ᱠᱚ ᱮᱢᱟ ᱠᱟᱛᱮ ᱟᱞᱮ ᱦᱚᱸ ᱫᱚᱦᱚ ᱠᱮᱫᱟ ᱞᱮ ᱠᱷᱟ ᱟᱫᱚ ᱤᱧ ᱫᱚ ᱩᱱᱠᱩ ᱦᱚᱲ ᱢᱮᱛᱟᱠᱮᱫ ᱠᱮᱫ ᱠᱚᱣᱟᱹᱧ ᱵᱩᱡᱷᱟᱣ ᱠᱮᱫ ᱠᱚᱣᱟᱹᱧ ᱫᱷᱟᱨᱮ ᱯᱟᱥᱮ ᱡᱮ ᱱᱤᱛᱚᱜ ᱟᱯᱮ ᱡᱮ ᱠᱚᱭᱮᱱ ᱢᱮᱱᱮᱜᱼᱟ ᱥᱮᱡ ᱠᱚᱭᱮᱱ ᱟᱞᱮ ᱦᱚᱸ ᱫᱚᱦᱚ ᱠᱮᱫᱟ ᱞᱮ ᱫᱷᱟᱨᱮ ᱯᱟᱥᱮ ᱟᱨᱚ ᱦᱚᱲ ᱞᱟᱹᱭᱞᱮᱠᱚ ᱡᱮ ᱵᱟ ᱱᱩᱠᱩ ᱢᱮᱱᱟᱜ ᱛᱟᱠᱚᱣᱟ ᱯᱩᱨᱟᱢᱳ ᱡᱩᱜᱽ ᱟᱜ ᱠᱚᱭᱮᱱ ᱦᱚᱸ ᱦᱮᱱᱟᱜ ᱛᱟᱠᱚᱣᱟ ᱚᱱᱟ ᱦᱤᱥᱟᱹᱵ ᱛᱮ ᱟᱞᱮ ᱦᱚᱸ ᱫᱚᱦᱚᱭ ᱞᱟᱜᱟᱫ ᱟᱴᱠᱟᱨ ᱠᱮᱫᱤᱧᱟ ᱟᱨ ᱤᱧᱦᱚᱸ ᱟᱴᱠᱟᱨ ᱤᱪᱪᱷᱟ ᱢᱮᱱᱟᱜ ᱛᱤᱧᱟᱹ ᱡᱮ ᱯᱩᱨᱟᱱᱳ ᱡᱩᱜᱽ ᱠᱚ ᱠᱚᱭᱮᱱ ᱠᱚ ᱤᱧ ᱦᱚᱸ ᱫᱚᱦᱚ ᱟᱹᱧ